ᱦᱚᱲᱢᱚ ᱨᱮᱭᱟᱝ ᱨᱳᱜᱽ ᱟᱡᱟᱨ ᱴᱮᱠᱟᱣ ᱫᱟᱨᱟᱢ ᱫᱚ ᱱᱚᱣᱟ ᱜᱮ ᱠᱟᱱᱟ ᱡᱮ ᱡᱮᱢᱚᱱ ᱵᱟᱡᱟᱨ ᱨᱮᱱᱟᱝ ᱥᱩᱱᱩᱢ ᱡᱤᱱᱤᱥ ᱠᱚᱵᱚ ᱡᱚᱢ ᱢᱟ ᱚᱱᱟ ᱠᱚ ᱡᱚᱢ ᱠᱟᱛᱮ ᱦᱚᱲᱢᱚ ᱠᱚ ᱵᱟᱹᱲᱤᱡᱚᱜ ᱛᱟᱦᱮᱱᱟ ᱟᱨ ᱡᱮᱢᱚᱱ ᱟᱵᱚ ᱠᱚᱫᱚ ᱡᱮ ᱳᱣᱟᱠ ᱢᱚᱨᱱᱤᱝ ᱥᱮᱛᱟᱜ ᱨᱮ ᱚᱱᱟ ᱠᱚᱵᱚ ᱳᱣᱟᱠ ᱢᱚᱨᱱᱤᱝ ᱞᱮᱠᱷᱟᱱ ᱟᱵᱚᱣᱟᱜ ᱦᱚᱲᱢᱚ ᱠᱚ ᱵᱷᱟᱹᱞᱤ ᱛᱟᱦᱮᱱᱟ

ᱱᱚᱣᱟ ᱠᱚ ᱞᱟᱹᱜᱤᱫ ᱛᱮ ᱨᱳᱜᱽ ᱫᱟᱨᱟᱢ ᱞᱟᱹᱜᱤᱫ ᱫᱚ ᱟᱨᱦᱚᱸ ᱵᱚᱦᱩᱛ ᱛᱤᱱᱟᱹᱜ ᱠᱟᱹᱢᱤ ᱢᱮᱱᱟᱜᱼᱟ ᱡᱮᱢᱚᱱ ᱠᱤ ᱟᱵᱚ ᱫᱚ ᱟᱛᱳ ᱚᱲᱟᱜ ᱨᱮ ᱟᱵᱚ ᱛᱮᱵᱚ ᱟᱨᱡᱟᱣᱟ ᱟᱨᱵᱚ ᱡᱚᱢ ᱛᱟᱦᱮᱱᱟ ᱥᱚᱵᱡᱤ ᱦᱩᱭᱩᱜ ᱪᱟᱣᱞᱮ ᱦᱩᱭᱩᱜ ᱱᱚᱣᱟ ᱨᱮᱫᱚ ᱥᱟᱞᱯᱷᱮᱴ ᱠᱚᱨᱮᱱᱟᱜ ᱠᱚᱱᱦᱚᱸ ᱡᱤᱱᱤᱥ ᱵᱟᱹᱱᱩᱜᱼᱟ ᱟᱨ ᱵᱟᱡᱟᱨ ᱨᱮᱱᱟᱜ ᱫᱚ ᱥᱟᱱᱟᱢᱟᱜ ᱡᱤᱱᱤᱥ ᱨᱮᱜᱮ ᱵᱟᱡᱟᱨ ᱨᱮᱫᱚ ᱛᱟᱦᱮᱱ ᱛᱟᱦᱮᱱ ᱜᱮᱭᱟ ᱥᱩᱱᱩᱢ ᱡᱤᱱᱤᱥ ᱠᱚ ᱪᱷᱟᱠᱟ ᱪᱷᱟᱹᱠᱤ ᱨᱮᱱᱟᱜ ᱵᱟᱵᱚ ᱡᱚᱢ ᱢᱟ ᱟᱨ ᱱᱤᱝᱠᱟ ᱠᱟᱛᱮ ᱜᱮᱵᱚ ᱛᱟᱦᱮᱱ ᱢᱟ